ᱤᱧᱟᱹᱜ ᱢᱤᱫᱴᱮᱱ ᱵᱟᱹᱲᱤᱡ ᱮᱥᱯᱮᱨᱤᱭᱮᱱᱥ ᱫᱚ ᱠᱟᱱ ᱛᱤᱧᱟᱹ ᱯᱷᱮᱥ ᱠᱨᱤᱢ ᱡᱟᱦᱟᱸ ᱯᱷᱮᱥ ᱠᱨᱤᱢ ᱨᱮᱱᱟᱜ ᱧᱩᱛᱩᱢ ᱫᱚ ᱠᱟᱱᱟ ᱵᱷᱤᱴᱱᱟᱵᱷᱤᱴ ᱥᱤ ᱚᱱᱟ ᱫᱚ ᱤᱧ ᱴᱷᱮᱱ ᱫᱚ ᱵᱟᱭ ᱥᱩᱴ ᱟᱠᱟᱫᱟ ᱵᱟᱹᱧ ᱵᱟᱲᱟᱭᱟ ᱮᱴᱟᱜ ᱦᱚᱲ ᱴᱷᱮᱱᱮ ᱥᱩᱴᱟ ᱥᱮ ᱵᱟᱝ ᱠᱤᱱᱛᱩ ᱤᱧᱟᱹᱜ ᱢᱮᱱ ᱞᱮᱠᱟᱛᱮ ᱚᱱᱟ ᱠᱨᱤᱢ ᱫᱚ ᱮᱠᱫᱚᱢ ᱜᱮ ᱵᱟᱝ ᱵᱷᱟᱹᱞᱤᱭᱟ ᱪᱮᱫᱟᱜ ᱥᱮ ᱤᱧᱟᱹᱜ ᱢᱮᱫᱦᱟ ᱨᱮ ᱟᱭᱢᱟ ᱞᱮᱠᱟᱱ ᱫᱟᱜᱽ ᱠᱚ ᱟᱭᱢᱟ ᱯᱤᱢᱯᱮᱞᱥ ᱠᱚ ᱨᱟᱠᱟᱵ ᱠᱟᱱᱟ ᱤᱧᱟᱹᱜ ᱢᱮᱫᱦᱟ ᱜᱮ ᱯᱩᱨᱟᱹ ᱵᱟᱹᱲᱤᱡ ᱪᱟᱵᱟᱣᱟᱠᱟᱱ ᱛᱤᱧᱟᱹ ᱚᱱᱟᱛᱤᱧ ᱢᱮᱱᱫᱟ ᱟᱯᱮ ᱦᱚᱸ ᱡᱟᱦᱟᱱᱟᱜ ᱯᱮ ᱵᱮᱵᱚᱦᱟᱨ ᱠᱷᱟᱱ ᱢᱮᱫᱦᱟ ᱞᱟᱹᱜᱤᱫ ᱡᱟᱦᱟᱱᱟᱜ ᱯᱷᱮᱥ ᱠᱨᱤᱢ ᱥᱮ ᱟᱨᱚ ᱯᱷᱮᱥᱚᱣᱟᱥ ᱟᱨᱚ ᱮᱴᱟᱜ ᱠᱤᱪᱷᱩ ᱛᱚ ᱢᱚᱡᱽ ᱛᱮ ᱧᱮᱞ ᱠᱟᱛᱮᱫ ᱯᱮ ᱵᱮᱵᱚᱦᱟᱨᱟ ᱡᱟᱦᱟᱸᱛᱮ ᱟᱯᱮᱭᱟᱜ ᱢᱮᱫᱦᱟ ᱨᱮ ᱡᱮᱱᱚᱭ ᱥᱩᱴ ᱢᱟ ᱚᱱᱟ ᱞᱟᱹᱜᱤᱫ ᱵᱟᱠᱷᱟᱱ ᱫᱚ ᱢᱮᱫᱦᱟ ᱯᱩᱨᱟᱹ ᱵᱟᱹᱲᱤᱡ ᱪᱟᱵᱟᱜᱼᱟ ᱢᱚᱡᱽ ᱦᱚᱸ ᱵᱟᱝ ᱧᱮᱞᱚᱜᱼᱟ